ᱦᱮᱞᱳ ᱦᱮᱸ ᱚᱠᱚᱭ ᱵᱤᱱ ᱞᱟᱹᱭᱮᱫᱼᱟ ᱜᱚ ᱢᱟᱥᱮ ᱞᱟᱹᱭ ᱜᱚᱫᱽ ᱵᱤᱱ ᱟᱪᱪᱷᱟ ᱥᱤᱢᱮᱱᱴ ᱢᱟ ᱟᱹᱰᱤᱜᱟᱱ ᱜᱮ ᱢᱮᱱᱟᱜᱼᱟ ᱟᱢᱵᱩᱡᱟ ᱨᱮᱱᱟᱜ ᱢᱮᱱᱟᱜᱼᱟ ᱟᱞᱴᱨᱟᱴᱮᱠ ᱢᱮᱱᱟᱜᱼᱟ ᱜᱚᱱᱚᱝ ᱵᱮᱥᱤ ᱫᱚ ᱵᱟᱝᱼᱟ ᱫᱩ ᱥᱚ ᱴᱟᱠᱟ ᱜᱟᱱ ᱟᱨ ᱦᱟᱛᱟᱣ ᱵᱮᱱ ᱢᱮᱱᱮᱫ ᱛᱟᱦᱮᱸ ᱠᱟᱱᱟ ᱛᱤᱱᱟᱹᱜ ᱜᱟᱱ ᱵᱮᱱ ᱦᱟᱛᱟᱣ ᱠᱮᱭᱟ ᱮᱱ ᱛᱤᱱᱟᱹᱜ ᱜᱟᱱ ᱮᱱᱠᱷᱟᱱ ᱟᱹᱵᱤᱱ ᱫᱚ ᱟᱹᱵᱤᱱ ᱛᱮᱵᱤᱱ ᱤᱫᱤᱭᱟ ᱥᱮ ᱟᱹᱞᱤᱧᱟᱜ ᱜᱟᱹᱰᱤ ᱛᱮᱞᱤᱧ ᱥᱮᱴᱮᱨ ᱦᱚᱴᱚ ᱟᱵᱮᱱᱟ ᱚᱱᱟ ᱫᱚᱵᱚᱱ ᱤᱫᱤ ᱥᱮᱴᱮᱨ ᱦᱚᱴᱚ ᱞᱮᱠᱷᱟᱱᱟᱜ ᱜᱮ ᱟᱨ ᱦᱟᱸᱜ ᱵᱤᱱ ᱱᱚᱣᱟ ᱛᱤᱱᱟᱹᱜ ᱵᱤᱱ ᱦᱟᱛᱟᱣ ᱮᱜᱼᱟ ᱟᱨ ᱤᱫᱤ ᱦᱚᱴᱚ ᱨᱮᱱᱟᱜ ᱵᱮᱥᱤ ᱫᱚ ᱵᱟᱝᱼᱟ ᱛᱤᱱᱟᱹᱜ ᱜᱟᱱ ᱡᱷᱟᱹᱞ ᱛᱟᱵᱤᱱᱟ ᱚᱲᱟᱜ ᱚ ᱯᱚᱱᱨᱚ ᱵᱤᱥ ᱠᱤᱞᱳᱢᱤᱴᱟᱨ ᱜᱟᱱ ᱦᱳᱭ ᱤᱱᱠᱟᱹ ᱮᱢᱚᱜ ᱵᱤᱱ ᱥᱮ ᱜᱟᱹᱲᱤ ᱵᱷᱟᱲᱟ ᱯᱟᱸᱥᱥᱚ ᱴᱟᱠᱟ ᱜᱟᱱ ᱟᱨ ᱛᱤᱱᱟᱹᱜ ᱵᱤᱱ ᱦᱟᱛᱟᱣ ᱮᱜ ᱦᱟᱸᱜ ᱦᱟᱱᱟ ᱦᱟᱸᱜ ᱥᱤᱢᱮᱱᱴ ᱚ ᱰᱤᱥᱠᱟᱣᱩᱱᱴ ᱠᱟᱛᱷᱟ ᱠᱷᱟᱱ ᱢᱟ ᱟᱹᱵᱤᱱ ᱦᱮᱡ ᱦᱩᱭ ᱟᱹᱵᱤᱱᱟ ᱛᱟᱦᱚᱞᱮ ᱠᱷᱟᱱ ᱢᱟ ᱟᱨ ᱛᱤᱱᱟᱹᱜ ᱜᱟᱱ ᱡᱤᱱᱤᱥ ᱰᱷᱮᱨ ᱡᱩᱫᱤ ᱱᱚᱣᱟ ᱦᱟᱛᱟᱣ ᱟᱹᱵᱤᱱ ᱡᱟᱹᱱᱤᱡ ᱠᱷᱟᱱ ᱰᱤᱥᱠᱟᱣᱩᱱᱴ ᱞᱤᱧ ᱮᱢᱟᱜ ᱵᱤᱱᱟ ᱟᱨ ᱡᱩᱫᱤ ᱱᱚᱝᱠᱟ ᱠᱚᱢ ᱧᱚᱜ ᱵᱮᱱ ᱦᱟᱛᱟᱣᱟ ᱟᱪᱪᱷᱟ ᱴᱷᱤᱠ ᱜᱮᱭᱟ ᱦᱟᱸᱜ ᱦᱤᱡᱩᱜ ᱵᱤᱱ ᱛᱟᱦᱚᱞᱮ ᱠᱷᱟᱱ ᱦᱮᱸ ᱴᱷᱤᱠ